ᱢᱤᱫᱴᱟᱝ ᱢᱩᱨᱩᱜ ᱦᱚᱲ ᱠᱤᱥᱟᱹᱲ ᱴᱷᱮᱱ ᱠᱷᱚᱱ ᱞᱳᱱ ᱦᱟᱛᱟᱣ ᱠᱟᱛᱮ ᱡᱮᱢᱚᱱ ᱢᱤᱫᱴᱟᱝ ᱞᱳᱱ ᱡᱚᱛᱤ ᱵᱟᱭ ᱨᱩᱣᱟᱹᱲ ᱫᱟᱲᱮᱜ ᱠᱟᱱ ᱠᱷᱟᱡ ᱛᱚᱵᱮ ᱩᱱᱤ ᱚᱠᱟ ᱞᱮᱠᱟ ᱥᱟᱵᱥᱤᱴᱤ ᱮᱢᱟᱭ ᱠᱷᱟᱡ ᱩᱱᱤ ᱵᱟᱧᱪᱟᱣᱼᱟ ᱱᱚᱣᱟ ᱨᱮᱱᱟᱜ ᱤᱭᱟᱹ ᱢᱮᱱᱟᱜᱼᱟ ᱡᱮᱢᱚᱱ ᱥᱚᱨᱠᱟᱨᱤ ᱡᱟᱦᱟᱱᱟᱜ ᱤᱭᱟᱹ ᱮᱢᱟᱭ ᱠᱷᱟᱡ ᱥᱟᱵᱥᱤᱴᱤ ᱩᱱᱤᱭᱟᱜ ᱞᱳᱱᱮ ᱢᱩᱠᱩᱵ ᱞᱮᱠᱷᱟᱡ ᱩᱱᱤ ᱦᱚᱲ ᱡᱮᱢᱚᱱᱮ ᱵᱟᱧᱪᱟᱣ ᱫᱟᱲᱮᱭᱟᱜᱼᱟ ᱚᱱᱠᱟ ᱵᱷᱟᱵᱮ ᱢᱤᱫᱴᱟᱝ ᱤᱭᱟᱹ ᱢᱮᱱᱟᱜᱼᱟ ᱟᱨ ᱪᱮᱫ ᱠᱚ ᱢᱮᱱᱟ ᱡᱮᱢᱚᱱ ᱫᱩᱭ ᱞᱟᱠᱷ ᱛᱤᱱ ᱞᱟᱠᱷ ᱞᱳᱱ ᱮ ᱦᱟᱛᱟᱣ ᱠᱮᱫᱟ ᱡᱮᱢᱚᱱ ᱵᱟᱭ ᱵᱟᱭ ᱨᱩᱣᱟᱹᱲ ᱫᱟᱲᱮᱜ ᱠᱷᱟᱡ ᱛᱚᱵᱮ ᱩᱱᱤ ᱯᱟᱹᱥᱤ ᱜᱩᱡᱩᱜ ᱦᱩᱭᱩᱜ ᱛᱟᱭᱟ ᱛᱚᱵᱮ ᱚᱱᱟ ᱨᱮᱱᱟᱜ ᱪᱮᱫ ᱞᱟᱹᱠᱛᱤ ᱠᱟᱱᱟ ᱡᱮ ᱩᱱᱤ ᱵᱟᱧᱪᱟᱣ ᱞᱮᱠᱟᱱ ᱫᱟᱲᱮ ᱪᱮᱫ ᱢᱮᱱᱟᱜ ᱛᱟᱭᱟ ᱩᱱᱤ ᱡᱮᱢᱚᱱ ᱱᱚᱣᱟᱜᱤᱧ ᱢᱮᱱᱟ ᱡᱮᱢᱚᱱ ᱪᱟᱹᱥᱤ ᱠᱟᱱᱟᱭ ᱡᱮᱢᱚᱱ ᱥᱚᱨᱠᱟᱨ ᱫᱟᱲᱮ ᱜᱚᱲᱚᱭ ᱮᱢᱟᱭ ᱡᱟᱛᱮ ᱡᱮᱢᱚ ᱞᱳᱱ ᱡᱟᱛᱮ ᱢᱩᱠᱩ ᱛᱟᱭ ᱡᱮᱢᱚᱱ ᱩᱱᱤ ᱪᱟᱹᱥᱤ ᱦᱚᱸᱭ ᱵᱟᱧᱪᱟᱜᱼᱟ ᱥᱮ ᱚᱱᱟ ᱯᱷᱚᱥᱚᱞ ᱦᱚᱸ ᱡᱮᱦᱮᱛᱩ ᱞᱚᱥ ᱠᱟᱱ ᱛᱟᱭᱟ ᱚᱱᱟ ᱦᱚᱸ ᱵᱟᱧᱪᱟᱜ ᱦᱩᱭ ᱫᱟᱲᱮᱭᱟᱜ ᱛᱟᱭᱟ